ᱞᱟᱹᱭᱫᱤᱧ ᱟᱢᱠᱤ ᱥᱟᱲᱟᱥᱤᱢ ᱞᱟᱹᱭᱮᱫᱟ ᱤᱧᱫᱚ ᱢᱫᱫᱴᱟᱝ ᱯᱟᱹᱴᱷᱩᱣᱟᱹᱧ ᱞᱟᱹᱭᱮᱫᱟ ᱯᱟᱲᱟᱜ ᱜᱤᱫᱽᱨᱟᱹ ᱞᱟᱹᱭᱫᱤᱧ ᱡᱮ ᱱᱤᱛᱚ ᱟᱵᱚᱣᱟ ᱦᱚᱭ ᱫᱟᱜ ᱵᱟᱠᱷᱨᱟᱛᱮ ᱠᱟᱹᱴᱤᱡ ᱡᱩᱫᱤᱢ ᱞᱟᱹᱭ ᱥᱚᱫᱚᱨᱟᱧ ᱠᱮᱭᱟ ᱵᱷᱟᱹᱜᱮ ᱠᱚᱜᱼᱟ ᱦᱮᱸ ᱦᱮᱸᱛᱚ ᱛᱳ ᱱᱤᱛᱚᱜ ᱟᱵᱚ ᱵᱟᱸᱠᱩᱲᱟ ᱡᱮᱞᱟ

ᱱᱤᱛᱚ ᱠᱤ ᱫᱟᱜ ᱨᱮᱱᱟᱜ ᱥᱚᱢᱵᱷᱚᱵᱚᱱᱟ ᱢᱮᱱᱟᱜᱼᱟ ᱟᱨ ᱟᱵᱚ ᱯᱩᱨᱩᱞᱤᱭᱟ ᱡᱮᱞᱟ ᱚᱱᱟᱫᱚ ᱪᱮᱫ ᱞᱮᱠᱟ ᱚᱱᱛᱮᱛᱚ ᱵᱮᱥᱤ ᱡᱚᱝᱜᱚᱞ ᱠᱚ ᱢᱮᱱᱟ ᱜᱮᱭᱟ ᱥᱮ ᱛᱚ ᱚᱱᱠᱟᱱᱟ ᱚᱱᱛᱮ ᱫᱚ ᱫᱟᱜ ᱫᱚ ᱪᱮᱫ ᱞᱮᱠᱟ ᱢᱮᱱᱟᱜᱼᱟ ᱯᱚᱨᱮᱨ ᱵᱚᱪᱷᱚᱨᱚ ᱫᱚ ᱛᱟᱦᱚᱞᱮ ᱫᱟᱜ ᱫᱚ ᱦᱳᱭᱳᱜᱼᱟ ᱥᱮ ᱵᱟᱝ ᱪᱟᱥ ᱠᱚᱫᱚᱵᱚᱱ ᱪᱟᱥ ᱟᱥᱮ ᱵᱟᱝ ᱛᱳ ᱵᱟᱝ ᱴᱷᱤᱠ ᱜᱮᱭᱟ ᱛᱟᱦᱟᱞᱮ